ᱟᱞᱮ ᱦᱚᱱᱚᱛ ᱨᱮ ᱫᱷᱚᱨᱚᱢ ᱴᱷᱟᱶ ᱫᱚ ᱡᱷᱟᱲᱜᱨᱟᱢ ᱡᱮᱞᱟ ᱨᱮᱭᱟᱜ ᱵᱮᱸᱛᱠᱩᱸᱫᱽᱨᱤ ᱡᱮᱸᱜᱮᱫ ᱵᱤᱫᱽᱫᱟᱹᱜᱟᱲ ᱨᱮ ᱢᱮᱱᱟᱜᱼᱟ ᱟᱨ ᱥᱤᱞᱫᱟᱹ ᱨᱮᱭᱟᱜ ᱚᱲᱜᱚᱸᱫᱟ ᱵᱷᱳᱭᱨᱚᱵᱽ ᱛᱷᱟᱱ ᱚᱱᱟ ᱠᱚ ᱚᱱᱟ ᱪᱷᱟᱲᱟ ᱯᱨᱚᱛᱛᱮᱠᱴᱤ ᱟᱹᱛᱩᱨᱮ ᱟᱹᱛᱩ ᱨᱮᱭᱟᱜ ᱡᱟᱦᱟᱸ ᱡᱟᱦᱮᱨ ᱵᱚᱸᱜᱟᱼᱵᱩᱨᱩ ᱱᱚᱣᱟ ᱯᱚᱨᱚᱵᱽ ᱫᱚ ᱥᱮ ᱵᱚᱸᱜᱟᱼᱵᱩᱨᱩ ᱫᱚ ᱡᱮᱢᱚᱱ ᱵᱮᱛᱠᱩᱸᱫᱽᱨᱤ ᱨᱮᱫᱚ ᱯᱨᱚᱛᱛᱮᱠ ᱢᱟᱜᱽ ᱠᱩᱱᱟᱹᱢᱤ ᱦᱤᱞᱳᱜ ᱵᱚᱸᱜᱟᱼᱵᱩᱨᱩ ᱫᱮᱵᱟ ᱥᱮᱵᱟ ᱟᱨ ᱥᱤᱞᱫᱟᱹ ᱨᱮᱭᱟᱜ ᱡᱟᱦᱟᱸ ᱵᱟᱵᱟ ᱵᱷᱳᱭᱨᱚᱵᱽ ᱚᱱᱟ ᱛᱷᱟᱱ ᱨᱮ ᱚᱸᱰᱮ ᱫᱚ ᱯᱨᱚᱛᱛᱮᱠ ᱵᱚᱪᱷᱚᱨ ᱵᱤᱡᱚᱭᱟ ᱫᱚᱥᱚᱢᱤ ᱯᱚᱨᱮ ᱵᱚᱸᱜᱟᱼᱵᱩᱨᱩᱜᱼᱟ ᱟᱨ ᱚᱱᱟ ᱫᱷᱚᱨᱚᱢ ᱤᱫᱤ ᱠᱟᱛᱮᱫ ᱜᱮ ᱢᱤᱫ ᱯᱚᱨᱚᱵᱽ ᱦᱩᱭᱩᱜᱼᱟ ᱟᱨ ᱫᱤᱥᱚᱢ ᱨᱮᱱ ᱥᱟᱱᱟᱢ ᱥᱟᱱᱛᱟᱲ ᱠᱚᱠᱚ ᱡᱟᱣᱨᱟᱜᱼᱟ ᱵᱮᱛᱠᱩᱸᱫᱽᱨᱤ ᱨᱮᱱᱟᱜ ᱵᱚᱸᱜᱟᱼᱵᱩᱨᱩ ᱢᱟᱫᱽᱫᱷᱚᱢ ᱛᱮ ᱡᱮᱞᱮᱠᱟ ᱚᱞᱪᱤᱠᱤ ᱯᱟᱥᱱᱟᱣᱚᱜ ᱨᱮᱭᱟᱜ ᱢᱤᱫᱴᱟᱝ ᱚᱸᱰᱮ ᱮᱱᱮᱢ ᱛᱟᱦᱮᱱᱟ ᱚᱱᱠᱟ ᱜᱮ ᱵᱤᱸᱫᱩᱼᱪᱟᱸᱫᱟᱱ ᱤᱫᱤ ᱠᱟᱛᱮᱫ ᱵᱚᱸᱜᱟᱼᱵᱩᱨᱩ ᱦᱩᱭᱩᱜᱼᱟ ᱱᱚᱣᱟ ᱵᱚᱸᱜᱟᱼᱵᱩᱨᱩ ᱢᱟᱫᱽᱫᱷᱚᱢ ᱛᱮᱦᱚᱸ ᱥᱟᱱᱛᱟᱲ ᱠᱚᱣᱟᱜ ᱡᱩᱢᱤᱫᱚᱜ ᱟᱨ ᱠᱮᱴᱮᱡᱚᱜ ᱨᱮᱱᱟᱜ ᱢᱤᱫᱴᱟᱱ ᱩᱯᱨᱩᱢᱮ ᱫᱚᱦᱚᱭᱟ ᱥᱮᱨᱢᱟ ᱨᱮ ᱡᱟᱦᱟᱱ ᱞᱟᱹᱴᱩ ᱯᱚᱨᱚᱵᱽ ᱢᱮᱱᱛᱮ ᱫᱚ ᱱᱚᱣᱟ ᱠᱚᱨᱮ ᱫᱚ ᱥᱚᱨᱦᱟᱭ ᱟᱨ ᱵᱟᱦᱟ ᱜᱮ ᱢᱟᱱᱟᱣᱟᱚᱜᱼᱟ